ᱟᱢ ᱟᱞᱮ ᱱᱚᱝᱠᱟ ᱠᱚᱲᱟᱼᱠᱩᱲᱤ ᱟᱜ ᱡᱩᱣᱟᱹᱱ ᱠᱚᱲᱟᱼᱠᱩᱲᱤ ᱠᱚ ᱱᱚᱝᱠᱟ ᱜᱮ ᱵᱚᱞ ᱠᱚ ᱮᱱᱮᱡᱼᱟ ᱟᱨ ᱟᱞᱮ ᱫᱚ ᱱᱤᱛᱚᱜ ᱞᱮ ᱵᱚᱭᱚᱥ ᱤᱫᱤᱭᱱᱟ ᱦᱟᱸᱜ ᱚᱱᱠᱟ ᱫᱚ ᱵᱟᱞᱮ ᱮᱱᱮᱡ ᱠᱟᱱᱟ ᱠᱚᱲᱟ ᱠᱚ ᱨᱟᱹᱥᱠᱟᱹ ᱠᱟᱱᱟ ᱠᱚ ᱵᱚᱞ ᱮᱱᱮᱡ ᱯᱷᱩᱴᱵᱚᱞ ᱮᱱᱮᱡ ᱱᱟᱜ ᱟᱨ ᱱᱚᱝᱠᱟ ᱜᱮᱹᱢ ᱠᱚᱠᱚ ᱮᱱᱮᱡᱼᱟ ᱥᱮ ᱱᱚᱣᱟ ᱯᱨᱟᱭᱤᱡᱽ ᱜᱮᱹᱢ ᱠᱚ ᱟᱨ ᱥᱮᱬᱟ ᱥᱮᱬᱟ ᱯᱷᱤᱞᱰ ᱠᱚᱨᱮ ᱠᱚ ᱟᱬᱜᱚᱱ ᱠᱟᱱᱟ ᱱᱤᱛᱚᱝ ᱢᱟ ᱯᱨᱟᱭᱤᱡᱽ ᱠᱚ ᱧᱟᱢᱚᱜ ᱠᱟᱱᱟ ᱞᱚᱠᱷᱮ ᱴᱟᱠᱟ ᱚᱱᱟ ᱠᱚᱨᱮ ᱠᱷᱚᱱ ᱤᱱᱠᱟᱢ ᱟᱹᱜᱩᱭᱮᱜᱼᱟ ᱟᱨ ᱱᱤᱛᱚᱜ ᱫᱚ ᱨᱟᱹᱥᱠᱟᱹ ᱨᱮᱜᱮ ᱠᱚ ᱛᱟᱦᱮᱱ ᱠᱟᱱᱟ ᱠᱚᱲᱟ ᱠᱚ ᱠᱨᱤᱠᱮᱹᱴ ᱦᱚᱸ ᱚᱱᱠᱟ ᱜᱮᱠᱚ ᱮᱱᱮᱡ ᱠᱟᱱᱟ ᱱᱤᱛᱚᱝ ᱢᱟ ᱠᱚᱨᱮ ᱠᱚ ᱮᱱᱮᱡ ᱥᱟᱱᱟᱭᱮᱜ ᱠᱚᱣᱟ ᱠᱚᱲᱟ ᱠᱚ ᱩᱱᱠᱩ ᱦᱚᱸᱠᱚ ᱪᱟᱞᱟᱜ ᱠᱟᱱ ᱜᱮᱭᱟ ᱟᱨ ᱨᱟᱹᱥᱠᱟᱹ ᱨᱮᱜᱮ ᱟᱨ ᱢᱚᱱᱮ ᱡᱤᱣᱤ ᱠᱚ ᱯᱷᱟᱰᱜᱟᱨ ᱜᱮᱛᱟ ᱠᱚ ᱛᱟᱦᱮᱱ ᱠᱟᱱᱟ ᱟᱨ ᱮᱱᱮᱡ ᱥᱮᱨᱮᱧ ᱨᱟᱹᱥᱠᱟᱹ ᱨᱮ ᱛᱟᱦᱮᱱ ᱠᱷᱟᱱ ᱢᱚᱱᱮ ᱡᱤᱣᱤ ᱦᱚᱸ ᱫᱩᱨᱵᱚᱞ ᱵᱟᱭ ᱵᱩᱡᱷᱟᱹᱜᱼᱟ